ᱟᱵᱚ ᱫᱚ ᱱᱟᱭᱠᱮ ᱫᱚ ᱢᱟᱜᱽ ᱵᱚᱸᱜᱟ ᱵᱟᱦᱟ ᱵᱚᱸᱜᱟ ᱫᱚ ᱚᱱᱟ ᱱᱟᱭᱠᱮ ᱥᱟᱞᱟᱜ ᱛᱮ ᱛᱟᱦᱮᱱᱟᱭ ᱠᱩᱰᱟᱹᱢ ᱱᱟᱭᱠᱮ ᱪᱮᱞᱟᱝ ᱜᱚᱜ ᱤᱡ ᱚᱱᱟ ᱥᱮᱫ ᱛᱮᱠᱚ ᱛᱟᱦᱮᱸ ᱫᱚᱠᱚ ᱛᱟᱦᱮᱱᱟ ᱱᱩᱠᱩ ᱤᱭᱟᱹ ᱠᱚ ᱡᱚᱜᱚ ᱩᱱᱠᱩ ᱥᱤᱢ ᱠᱚ ᱴᱩᱴᱤᱭᱮᱜ ᱠᱚ ᱛᱟᱦᱮᱱᱟ ᱚᱱᱟ ᱥᱤᱢ ᱛᱤᱭᱳᱜ ᱠᱚᱠᱚ ᱛᱟᱦᱮᱱᱟ ᱥᱤᱢ ᱠᱚ ᱛᱤᱭᱳᱜ ᱠᱚᱣᱟ ᱪᱮᱞᱟᱝ ᱠᱚ ᱜᱚᱜ ᱠᱟᱜᱼᱟ ᱴᱩᱠᱩᱪ ᱠᱚ ᱜᱚᱜ ᱠᱟᱜᱼᱟ ᱱᱟᱭᱠᱮ ᱥᱟᱞᱟᱜ ᱛᱮ ᱩᱱᱠᱩ ᱠᱚ ᱛᱟᱦᱮᱱᱟ ᱱᱚᱣᱟ ᱫᱚ ᱚᱱᱟ ᱥᱟᱞᱟᱜ ᱛᱮ ᱢᱚᱬᱮ ᱦᱚᱲ ᱠᱚ ᱛᱟᱦᱮᱱᱟ ᱩᱱᱠᱩ ᱛᱟᱭᱚᱢ ᱛᱟᱭᱚᱢ ᱛᱮ ᱱᱟᱭᱠᱮ ᱥᱮᱱ ᱠᱟᱛᱮᱫ ᱡᱟᱦᱮᱨ ᱨᱮ ᱵᱚᱸᱜᱟ ᱠᱚᱣᱟᱭ ᱵᱚᱸᱜᱟ ᱛᱚᱯᱟᱜ ᱠᱟᱛᱮᱫ ᱚᱱᱟ ᱪᱮᱞᱟᱝ ᱨᱮ ᱩᱱᱤᱠᱩᱰᱟᱹᱢ ᱱᱟᱭᱠᱮ ᱫᱚ ᱩᱱᱤ ᱩᱛᱩ ᱫᱟᱠᱟ ᱟᱭᱟᱭ ᱩᱛᱩ ᱫᱟᱠᱟ ᱜᱮ ᱩᱱᱤ ᱫᱚᱭ ᱵᱚᱸᱜᱟᱼᱵᱩᱨᱩ ᱤᱭᱟᱹ ᱠᱟᱛᱮᱭ ᱡᱚᱢᱟᱭ ᱯᱮ ᱫᱷᱟᱣᱮ ᱨᱟᱠᱟᱵᱟ ᱱᱟᱭᱠᱮ ᱧᱮᱞᱮᱭᱟᱠᱚ ᱵᱟᱝᱟ ᱱᱩᱭ ᱱᱟᱭᱠᱮᱭ ᱨᱟᱠᱟᱵ ᱠᱮᱜᱼᱟ ᱚᱠᱟ ᱞᱮᱠᱟᱭ ᱡᱚᱢᱮᱜᱼᱟ ᱚᱠᱟ ᱞᱮᱠᱟ ᱵᱟᱝ ᱯᱮ ᱫᱷᱟᱣ ᱮ ᱨᱟᱠᱟᱵ ᱠᱮᱜᱼᱟ ᱟᱨ ᱢᱚᱬᱮ ᱦᱚᱲ ᱚᱱᱟ ᱥᱟᱞᱟᱜ ᱛᱮᱠᱚ ᱛᱟᱦᱮᱱ ᱜᱮᱭᱟ ᱠᱚ ᱮᱱᱮᱡ ᱟᱠᱚ ᱥᱮᱨᱮᱧ ᱟᱠᱚ ᱡᱟᱦᱮᱨ ᱨᱮ ᱛᱩᱢᱫᱟᱜ ᱴᱟᱢᱟᱠ ᱥᱟᱰᱮᱭᱟ ᱱᱚᱣᱟᱫᱚ ᱟᱨ ᱦᱚᱸ ᱚᱱᱠᱟᱜᱮ ᱟᱹᱭᱩᱵ ᱛᱟᱨᱟᱥᱤᱧ ᱵᱮᱲᱟ ᱡᱚᱠᱷᱚᱱ ᱠᱚ ᱟᱹᱜᱩ ᱨᱩᱣᱟᱹᱲᱮᱭᱟ ᱱᱟᱭᱠᱮ ᱟᱹᱛᱩ ᱚᱲᱟᱜ ᱚᱲᱟᱜ ᱯᱤᱪᱷᱤ ᱠᱚ ᱜᱩᱨᱤᱡ ᱠᱟᱜᱼᱟ ᱤᱭᱟᱹ ᱨᱮ ᱪᱷᱟᱴᱠᱟᱨᱮ ᱱᱟᱭᱠᱮ ᱦᱟᱲᱟᱢ ᱠᱚ ᱟᱹᱨᱩᱵᱮᱭᱟ ᱩᱱᱤ ᱪᱮᱞᱟᱝ ᱜᱚᱜᱚᱤ ᱫᱚ ᱟᱹᱨᱩᱵᱮᱭᱟ ᱩᱱᱤ ᱠᱩᱰᱟᱹᱢ ᱱᱟᱭᱠᱮ ᱠᱚ ᱟᱹᱨᱩᱵᱮᱭᱟ ᱚᱱᱟ ᱥᱟᱶᱛᱮ ᱩᱱᱠᱩ ᱴᱚᱨᱚᱰᱟᱝ ᱜᱚᱜ ᱠᱚ ᱟᱨᱩᱵᱮᱭᱟ ᱟᱫᱚ ᱥᱮᱨᱮᱧ ᱥᱮᱨᱮᱧ ᱛᱮᱠᱚ ᱟᱹᱜᱩᱭᱮᱭᱟ ᱱᱟᱭᱠᱮ ᱚᱲᱟᱜ ᱠᱚ ᱟᱹᱜᱩᱭᱮᱭᱟ ᱱᱟᱭᱠᱮ ᱚᱲᱟᱜ ᱠᱚ ᱥᱮᱴᱮᱨᱮᱭᱟ ᱠᱚ ᱱᱟᱭᱠᱮ ᱚᱲᱟᱜ ᱥᱮᱴᱮᱨ ᱠᱟᱛᱮᱫ ᱤᱭᱟᱹ ᱟᱠᱚ ᱤᱭᱟᱹ ᱭᱟ ᱦᱮᱡ ᱠᱟᱛᱮᱫ ᱦᱟᱺᱰᱤ ᱵᱚᱸᱜᱟᱭᱟᱭ ᱟᱨ ᱫᱚᱥᱟᱨ ᱦᱤᱞᱳᱜ ᱠᱚ ᱪᱟᱞᱟᱜᱼᱟ ᱧᱮᱞ ᱟᱠᱚ ᱥᱩᱯᱟᱹᱲᱤ ᱫᱟᱜ ᱮ ᱫᱚᱲᱚᱢ ᱦᱚᱴᱚ ᱠᱟᱜᱼᱟ ᱱᱟᱭᱠᱮ ᱦᱟᱲᱟᱢ ᱪᱮᱫ ᱞᱮᱠᱟᱱᱟᱜ ᱠᱟᱱᱟ ᱪᱮᱫ ᱞᱮᱠᱟ ᱫᱚ ᱵᱟᱝᱟ ᱚᱱᱟ ᱠᱚ ᱧᱮᱞ ᱛᱟᱭᱟ ᱱᱟᱭᱠᱮᱭᱟᱜ ᱥᱩᱯᱟᱹᱲᱤ ᱫᱟᱜ ᱠᱚ ᱧᱮᱞ ᱛᱟᱭᱟ ᱟᱸᱜ ᱨᱟᱲᱟ ᱠᱚ ᱪᱟᱞᱟᱜᱼᱟ ᱟᱹᱛᱩ ᱵᱩᱲᱦᱤ ᱮᱨᱟ ᱦᱟᱲᱟᱢ ᱦᱚᱲ ᱠᱚᱠᱚ ᱪᱟᱞᱟᱜᱼᱟ ᱱᱚᱣᱟ ᱫᱚ